ᱠᱷᱚᱵᱚᱨ ᱠᱟᱜᱚᱡᱽ ᱫᱚ ᱴᱤ ᱵᱷᱤ ᱱᱤᱭᱩᱡᱽ ᱠᱚᱨᱮ ᱦᱩᱧ ᱧᱮᱞ ᱜᱮᱭᱟ ᱤᱭᱩᱴᱤᱭᱩᱵ ᱠᱚᱨᱮ ᱦᱚᱸ ᱦᱚᱸ ᱡᱚᱛᱚ ᱠᱤᱪᱷᱩᱜᱤᱧ ᱧᱮᱞᱟ ᱛᱚ ᱵᱮᱥᱤᱨᱵᱷᱟᱜᱽ ᱚᱱᱟ ᱡᱮᱢᱚᱱ ᱮᱠᱥᱤᱰᱮᱱᱴ ᱠᱚ ᱜᱟᱰᱤ ᱜᱟᱰᱤᱜᱷᱚᱲᱟ ᱨᱮᱱᱟᱜ ᱮᱠᱥᱤᱰᱮᱱᱴ ᱦᱩᱭᱩᱜ ᱠᱟᱱᱟ ᱜᱚ ᱦᱚᱲ ᱠᱚ ᱜᱩᱡᱩᱜ ᱠᱟᱱᱟ ᱟᱨ ᱴᱨᱮᱱ ᱠᱚ ᱮᱠᱥᱤᱰᱮᱱᱴᱚᱜ ᱠᱟᱱᱟ ᱡᱚᱛᱚ ᱠᱤᱪᱷᱩᱜᱮᱧ ᱧᱮᱞᱟ ᱟᱨ ᱢᱳᱵᱟᱭᱤᱞ ᱵᱳᱭ ᱵᱳᱭ ᱠᱚᱦᱚᱸ ᱢᱤᱫᱵᱟᱨᱫᱩᱧ ᱧᱮᱞ ᱵᱟᱲᱟᱭ ᱜᱮᱭᱟ ᱟᱨ ᱵᱚᱞ ᱮᱱᱮᱡ ᱠᱚ ᱚᱠᱟ ᱚᱠᱟ ᱡᱟᱭᱜᱟ ᱡᱟᱭᱜᱟ ᱨᱮ ᱦᱩᱭᱩᱜ ᱠᱟᱱᱟ ᱡᱮ ᱡᱚᱛᱚ ᱠᱤᱪᱷᱩᱜᱮ ᱧᱮ ᱧᱮᱞ ᱛᱟᱦᱮᱱᱟᱹᱧ ᱟᱨ ᱡᱮᱢᱚᱱ ᱫᱟᱜ ᱚᱨᱫᱷᱮᱠ ᱚᱨᱫᱷᱮᱠ ᱡᱟᱭᱜᱟ ᱠᱚᱨᱮ ᱫᱚ ᱟᱵᱚᱦᱟᱣᱟ ᱠᱚᱦᱚᱸᱧ ᱧᱮᱞ ᱜᱮᱭᱟ ᱚᱨᱫᱷᱮᱠ ᱚᱨᱫᱷᱮᱠ ᱫᱟᱜ ᱡᱟᱲᱤᱭᱮᱫ ᱟᱭ ᱚᱫᱷᱮᱠ ᱠᱚᱨᱮ ᱫᱚ ᱫᱚᱱ ᱥᱤ ᱥᱤᱛᱩᱝᱮᱜ ᱟᱭ ᱚᱱᱟ ᱠᱚᱦᱚᱸ ᱚᱱᱟ ᱠᱷᱚᱵᱚᱨ ᱠᱚᱦᱚᱧ ᱧᱮᱞ ᱜᱮᱭᱟ ᱟᱨ ᱯᱨᱚᱛᱤᱫᱤᱱ ᱫᱤᱱ ᱨᱮᱱᱮᱜ ᱟᱵᱚᱦᱟᱣᱟ ᱦᱚᱸ ᱡᱮ ᱚᱫᱷᱮᱠ ᱦᱚᱲ ᱫᱚ ᱦᱚᱴᱷᱟᱛ ᱦᱚᱴᱷᱟᱛ ᱫᱟᱜ ᱫᱟᱜ ᱦᱤᱡᱩᱜᱼᱟ ᱚᱫᱷᱮᱠ ᱦᱚᱲ ᱫᱚ ᱫᱚ ᱥᱤᱛᱩᱝᱮᱫ ᱟᱭ ᱛᱮᱦᱮᱸᱧᱟᱜ ᱛᱮᱦᱮᱸᱧᱟᱜ ᱛᱮᱦᱮᱧᱟᱜ ᱟᱵᱚᱦᱟᱣᱟ ᱠᱷᱚᱵᱚᱨ ᱪᱮᱫ ᱞᱮᱠᱟ ᱛᱟᱦᱮᱱᱟ ᱰᱤᱞᱤ ᱞᱮᱠᱟᱜᱮ ᱚᱱᱟ ᱠᱷᱚᱵᱚᱨ ᱯᱚᱛᱨᱤᱠᱟ ᱫᱩᱧ ᱧᱮᱞᱟ ᱵᱮᱥᱤᱨᱵᱷᱟᱜᱽ ᱫᱚ ᱤᱧ ᱫᱚᱧ ᱤᱧ ᱫᱚ ᱵᱚᱞ ᱮᱱᱮᱡ ᱠᱩᱥᱤᱭᱟᱜᱼᱟ ᱵᱚᱞ ᱵᱚᱞ ᱮᱱᱮᱡ ᱜᱮ ᱤᱧᱫᱚ ᱵᱮᱥᱤᱨ ᱵᱟᱜᱽ ᱤᱧ ᱧᱮᱞᱟ ᱚᱠᱟ ᱚᱠᱟ ᱡᱟᱭᱜᱟ ᱨᱮ ᱦᱩᱭᱩᱜ ᱠᱟᱱᱟ ᱴᱤᱵᱷᱤ ᱠᱚᱨᱮ ᱦᱚᱸ ᱡᱮ ᱚᱠᱟ ᱠᱚᱨᱮ ᱚᱠᱟᱨᱮ ᱵᱚᱞ ᱮᱱᱮᱡ ᱮᱱᱮᱡ ᱚᱠᱟ ᱚᱠᱟ ᱫᱤᱱ ᱨᱮ ᱦᱩᱭᱩᱜ ᱠᱟᱱᱟ ᱠᱨᱤᱠᱮᱴ ᱠᱷᱮᱞ ᱠᱷᱮᱞ ᱠᱚᱦᱚᱸ ᱢᱳᱵᱟᱭᱤᱞ ᱠᱚᱨᱮ ᱠᱷᱚᱱ ᱠᱷᱚᱡᱜᱮᱧ ᱧᱮᱞᱟ ᱰᱮᱞᱤᱞᱮ ᱰᱮᱞᱤᱞᱮ ᱞᱟᱠᱟᱜᱮ ᱱᱮᱱ ᱱᱮᱛᱟᱨ ᱫᱚ ᱵᱚᱞ ᱮᱱᱮᱡ ᱥᱮ ᱴᱤᱵᱷᱤ ᱠᱚᱨᱮ ᱦᱚᱸ ᱰᱮᱞᱤ ᱞᱮᱠᱟᱜᱮ ᱱᱤ ᱱᱤᱭᱩᱡᱽ ᱱᱤᱭᱩᱡᱽ ᱠᱚ ᱟᱲᱟᱜᱟ ᱚᱠᱟ ᱚᱠᱟ ᱵᱚᱞ ᱵᱚᱞ ᱮᱱᱮᱡ ᱛᱟᱦᱮᱱ ᱠᱟᱱᱟ